ᱤᱧᱤᱧ ᱦᱟᱹᱠᱩ ᱥᱟᱵ ᱥᱟᱸᱜᱷᱟᱨ ᱪᱟᱞᱟᱜ ᱞᱟᱹᱜᱤᱫ ᱱᱚᱝᱠᱟᱧ ᱥᱟᱯᱲᱟᱜᱼᱟ ᱡᱮ ᱤᱧᱟᱹᱜ ᱥᱟᱯ ᱞᱟᱹᱜᱤᱫ ᱡᱟᱦᱟᱸ ᱡᱟᱞ ᱥᱮ ᱵᱟᱹᱲᱥᱤ ᱠᱩᱧ ᱧᱮᱞ ᱥᱟᱯᱟᱭ ᱛᱤᱧᱟ ᱟᱨ ᱪᱟᱨ ᱠᱚᱧ ᱯᱟᱸᱡᱟ ᱡᱟᱣᱨᱟᱭ ᱛᱤᱧᱟ ᱟᱨ ᱦᱟᱹᱠᱩ ᱥᱟᱯ ᱪᱟᱞᱟᱜ ᱞᱟᱦᱟᱨᱮ ᱡᱟᱦᱟᱱ ᱫᱷᱚᱨᱚᱢ ᱟᱠᱷᱲᱟ ᱥᱮ ᱨᱩᱴᱤᱱ ᱢᱮᱱᱟᱜ ᱛᱤᱧᱟ ᱚᱱᱟ ᱫᱚ ᱡᱟᱦᱮᱸᱨ ᱛᱷᱟᱱᱨᱮ ᱪᱟᱞᱟᱣ ᱠᱟᱛᱮᱜ ᱨᱚᱲ ᱦᱚᱴᱚ ᱠᱟᱜᱼᱟ ᱡᱮ ᱱᱟᱭᱛᱮ ᱱᱟᱯᱟᱭᱛᱮ ᱥᱟᱵ ᱠᱟᱛᱮᱧ ᱨᱩᱣᱟᱹᱲ ᱢᱟ ᱥᱮ ᱦᱟᱹᱠᱩ ᱠᱩᱧ ᱧᱟᱢ ᱠᱚᱢᱟ ᱥᱮᱧ ᱡᱷᱟᱹᱞᱤ ᱫᱟᱲᱮ ᱟᱠᱚ ᱢᱟ